ᱦᱮᱸ ᱮᱱᱮᱡ ᱢᱟᱥᱴᱟᱨ ᱳ ᱟᱪᱷᱟ ᱢᱮᱱᱫᱟᱹᱧ ᱤᱭᱟᱹ ᱚᱠᱟᱨᱮ ᱟᱯᱮᱭᱟᱜ ᱥᱴᱮᱰᱤᱭᱟᱢ ᱫᱚ ᱚᱠᱟᱨᱮ ᱢᱮᱱᱟᱜ ᱟᱠᱟᱫᱟ ᱦᱮᱸ ᱟᱪᱪᱷᱟ ᱡᱚᱫᱤ ᱦᱮᱸ ᱡᱚᱫᱤ ᱪᱟᱞᱟᱜ ᱟᱹᱧ ᱟᱢᱴᱷᱮᱱ ᱚᱯᱤᱥᱤᱧ ᱪᱟᱞᱟᱜ ᱤᱧ ᱢᱚᱱᱮᱭᱫᱟ ᱟᱫᱚ ᱛᱟᱦᱚᱞᱮᱪᱮᱫ ᱞᱮᱠᱟᱛᱮᱧ ᱪᱟᱞᱟᱜ ᱟ ᱞᱟᱹᱭᱢᱮᱥᱮ

ᱟᱪᱪᱷᱟ ᱟᱪᱪᱷᱟᱼᱟᱪᱪᱷᱟ ᱟᱨ ᱡᱚᱠᱷᱚᱱᱤᱧ ᱪᱟᱞᱟᱜᱼᱟ ᱥᱚᱜᱮᱛᱮ ᱵᱚᱞ ᱮᱱᱮᱡ ᱨᱮᱭᱟᱜ ᱚᱱᱟ ᱵᱚᱞ ᱟᱨ ᱡᱟᱹᱨᱥᱤ ᱠᱩ ᱵᱩᱴ ᱠᱩ ᱤᱫᱤᱭ ᱦᱩᱭᱩᱜ ᱛᱤᱧ ᱜᱮᱭᱟ ᱥᱮ ᱚᱸᱰᱮ ᱮᱵᱮᱞᱮᱵᱮᱞ ᱟᱯᱮᱴᱷᱮᱡ ᱧᱟᱢᱚᱜᱼᱟ ᱦᱮᱸ ᱟᱪᱪᱷᱟᱼᱟᱪᱪᱷᱟ ᱟᱪᱪᱷᱟ ᱟᱪᱪᱷᱟ ᱦᱮᱸ ᱦᱮᱸ ᱦᱮᱸ ᱦᱮᱸ ᱦᱮᱸ ᱟᱨ ᱴᱟᱭᱤᱢ ᱫᱚ ᱛᱤᱱᱡᱚᱠᱷᱟᱹᱡ ᱠᱟᱱᱟ ᱦᱮᱸ ᱚᱱᱟᱫᱚ ᱚᱠᱟ ᱚᱠᱟ ᱵᱟᱨ ᱟᱪᱪᱷᱟ ᱟᱪᱪᱷᱟ ᱟᱨ ᱤᱭᱟᱹ ᱴᱟᱭᱤᱢ ᱫᱚ ᱛᱤᱱᱡᱚᱠᱷᱟᱹᱡ ᱠᱟᱱᱟ ᱥᱮᱛᱟᱜ ᱥᱮ ᱟᱹᱭᱩᱵ ᱟᱪᱪᱷᱟᱼᱟᱪᱪᱷᱟ ᱦᱮᱸ ᱟᱪᱷᱟ ᱥᱮᱛᱟᱜ ᱟᱪᱪᱷᱟ ᱥᱮᱛᱟᱜ ᱦᱮᱸ ᱥᱮᱛᱟᱜ ᱫᱚ ᱴᱷᱤᱠᱜᱮᱭᱟ ᱠᱤᱱᱛᱩ ᱟᱹᱭᱩᱵ ᱵᱮᱞᱟ ᱢᱩᱥᱠᱤᱞ ᱦᱩᱭᱩᱜ ᱛᱤᱧᱟᱹ ᱛᱚ ᱦᱟᱹᱡᱩᱜ ᱩᱱᱟᱹᱜ ᱡᱷᱟᱹᱞ ᱠᱷᱚᱱᱤᱧ ᱦᱤᱡᱩᱜᱼᱟ ᱪᱟᱞᱟᱜᱼᱟ